ᱵᱟᱡᱟᱨ ᱠᱷᱚᱱ ᱢᱤᱫᱴᱟᱝ ᱜᱮᱥ ᱥᱤᱞᱤᱱᱰᱟᱨ ᱯᱟᱸᱪ ᱠᱮᱡᱤ ᱵᱟᱞᱟᱧ ᱦᱟᱛᱟᱣ ᱞᱮᱫᱟ ᱛᱚ ᱚᱱᱟ ᱤᱧᱟᱹᱜ ᱥᱩᱵᱤᱫᱷᱟ ᱞᱟᱹᱜᱤᱫ ᱤᱧ ᱦᱟᱛᱟᱣ ᱞᱮᱫᱟ ᱛᱚ ᱠᱩᱪ ᱫᱤᱱ ᱫᱩ ᱛᱤᱱ ᱢᱟᱹᱦᱱᱟᱹᱧ ᱪᱟᱞᱟᱣ ᱠᱮᱫᱟ ᱩᱥᱠᱮ ᱵᱟᱫᱽ ᱚᱱᱟ ᱜᱮᱥ ᱞᱤᱠ ᱮᱱᱟ ᱫᱚᱢᱮ ᱤᱭᱟᱹᱭᱮᱱᱟ ᱩᱥᱠᱮ ᱵᱟᱫᱽ ᱫᱚ ᱪᱟᱞᱟᱣ ᱜᱮ ᱵᱟᱹᱧ ᱫᱟᱲᱮᱭᱟᱫᱟ ᱤᱥᱤᱱ ᱵᱟᱥᱟᱝ ᱪᱮᱫ ᱜᱮ ᱛᱤᱧ ᱵᱟᱝ ᱦᱩᱭ ᱮᱱᱟ